ᱟᱞᱮᱭᱟᱜ ᱴᱷᱟᱶ ᱨᱮᱭᱟᱜ ᱥᱟᱢᱱᱮ ᱨᱮᱫᱚ ᱢᱟᱨᱟᱝ ᱰᱩᱝᱨᱤ ᱢᱮᱱᱟᱜᱼᱟ ᱢᱟᱨᱟᱝ ᱰᱩᱝᱨᱤ ᱫᱚ ᱯᱷᱚᱨᱮᱥᱴᱟᱨ ᱰᱤᱯᱟᱨᱢᱮᱱᱴ ᱠᱷᱚᱱ ᱦᱚᱲ ᱠᱚᱦᱚᱸ ᱢᱮᱱᱟᱜ ᱠᱚᱣᱟ ᱡᱟᱛᱮ ᱟᱞᱚ ᱩᱡᱟᱹᱲᱚᱜᱼᱢᱟ ᱟᱨ ᱱᱚᱣᱟ ᱧᱮᱞ ᱞᱟᱹᱜᱤᱫ ᱛᱮ ᱠᱟᱴᱷ ᱯᱷᱟᱴ ᱠᱚ ᱟᱞᱚ ᱠᱚ ᱢᱟᱜᱽ ᱢᱟ ᱜᱨᱤᱥᱚᱠᱟᱞ ᱫᱟᱨᱮ ᱥᱟᱠᱟᱢ ᱠᱚ ᱨᱚᱦᱚᱲ ᱞᱟᱹᱜᱤᱫᱚᱜᱼᱟ ᱚᱱᱟ ᱠᱚ ᱜᱤᱫᱽᱨᱟᱹ ᱯᱤᱫᱽᱨᱟᱹ ᱵᱟ ᱵᱚᱲᱚ ᱦᱚᱲ ᱠᱚ ᱥᱮᱸᱜᱮᱞ ᱟᱞᱚ ᱠᱚ ᱫᱷᱚᱨᱟᱣ ᱟᱜ ᱢᱟ ᱡᱟᱛᱮ ᱱᱚᱣᱟ ᱰᱩᱝᱨᱤ ᱠᱚ ᱱᱟᱭᱛᱮ ᱱᱟᱯᱟᱭᱛᱮ ᱥᱟᱡᱟᱣ ᱠᱟᱛᱮᱜ ᱯᱨᱟᱠᱤᱨᱛᱤᱠ ᱯᱚᱨᱤᱵᱮᱥ ᱨᱮᱱᱟᱜ ᱢᱤᱫᱴᱮᱱ ᱟᱡ ᱛᱮᱜᱮ ᱥᱳᱵᱷᱟ ᱡᱟᱹᱲᱤᱜ ᱢᱟ ᱚᱱᱟ ᱞᱟᱹᱜᱤᱫ ᱛᱮᱜᱮ ᱯᱷᱚᱨᱮᱥᱴᱟᱨ ᱰᱤᱯᱟᱨᱢᱮᱱᱴ ᱠᱷᱚᱱᱟᱜ ᱫᱚ ᱥᱚᱝᱨᱚᱠᱷᱚᱱ ᱦᱚᱲ ᱠᱚᱫᱚ ᱦᱮᱱᱟᱜ ᱠᱚᱣᱟ